ᱦᱮᱸ ᱟᱞᱮ ᱱᱚᱣᱟ ᱴᱚᱴᱷᱟ ᱠᱚᱨᱮᱫ ᱵᱳᱰᱳ ᱵᱟᱝᱞᱟ ᱱᱤᱭᱟ ᱴᱚᱴᱷᱟ ᱨᱮᱭᱟᱜ ᱪᱮᱫ ᱞᱮᱠᱟ ᱥᱟᱱᱛᱟᱞᱤ ᱯᱟᱹᱨᱥᱤ ᱥᱟᱶ ᱮᱴᱟᱜ ᱯᱟᱹᱨᱥᱤ ᱠᱚᱦᱚᱸ ᱢᱤᱞ ᱢᱮᱱᱟᱜᱼᱟ ᱪᱮᱫ ᱞᱮᱠᱟ ᱤᱧ ᱡᱟᱦᱟᱸᱨᱮ ᱢᱤᱱᱟᱹᱧᱟ ᱱᱚᱸᱰᱮ ᱵᱟᱝᱞᱟ ᱯᱟᱹᱨᱥᱤ ᱥᱟᱶ ᱥᱟᱱᱛᱟᱲᱤ ᱯᱟᱹᱨᱥᱤ ᱨᱮᱱᱟᱜ ᱦᱚᱸ ᱢᱤᱫ ᱟᱹᱰᱤ ᱢᱟᱨᱟᱝ ᱢᱤᱞ ᱢᱮᱱᱟᱜᱼᱟ ᱪᱮᱫ ᱞᱮᱠᱟ ᱱᱚᱸᱰᱮ ᱡᱟᱦᱟᱸ ᱛᱤᱱᱟᱹᱜ ᱜᱮ ᱦᱚᱲ ᱠᱚ ᱢᱮᱱᱟᱜ ᱠᱟᱜ ᱠᱚᱣᱟ ᱟᱥᱮᱯᱟᱥᱮ ᱨᱮᱱ ᱩᱱᱠᱩ ᱡᱷᱚᱛᱚ ᱜᱮ ᱵᱟᱝᱞᱟ ᱯᱟᱹᱨᱥᱤ ᱢᱮᱥᱟ ᱠᱟᱛᱮᱫ ᱜᱮᱠᱚ ᱨᱚᱲᱟ ᱱᱚᱸᱰᱮ ᱥᱟᱱᱛᱟᱞ ᱠᱚᱦᱚᱸ ᱵᱟᱝᱞᱟ ᱯᱟᱹᱨᱥᱤ ᱢᱮᱥᱟ ᱠᱟᱛᱮᱫ ᱜᱮᱠᱚ ᱨᱚᱲᱟ ᱡᱮᱢᱚᱱ ᱠᱤᱪᱷᱩ ᱫᱤᱱ ᱢᱟᱲᱟᱝᱨᱤᱧ ᱥᱮᱱ ᱞᱮᱱᱟ ᱛᱚ ᱱᱚᱸᱰᱮ ᱫᱚ ᱚᱱᱟ ᱠᱤᱪᱷᱩ ᱫᱤᱱ ᱠᱤᱪᱷᱩ ᱫᱤᱱ ᱫᱚ ᱵᱟᱝᱞᱟ ᱟᱹᱲᱟᱹ ᱠᱟᱱᱟ ᱥᱮ ᱵᱟᱝᱞᱟ ᱥᱚᱵᱽᱫᱚ ᱠᱟᱱᱟ ᱦᱮᱸᱥᱮ ᱚᱱᱠᱟᱜᱮ ᱱᱚᱣᱟ ᱟᱥᱮᱯᱟᱥᱮ ᱢᱟᱱᱮ ᱯᱚᱥᱪᱤᱢᱵᱚᱝᱜᱚ ᱯᱚᱱᱚᱛ ᱨᱮᱫᱚ ᱥᱟᱱᱟᱢ ᱦᱚᱲᱜᱮ ᱵᱟᱝᱞᱟ ᱯᱟᱹᱨᱥᱤ ᱢᱮᱥᱟ ᱠᱟᱛᱮᱫ ᱜᱮᱠᱚ ᱨᱚᱲᱫᱟ ᱥᱟᱱᱛᱟᱞ ᱠᱚᱦᱚᱸ